ᱜᱩᱨᱤᱡ ᱫᱚ ᱟᱵᱚᱣᱟᱜ ᱫᱚ ᱟᱹᱰᱤ ᱫᱟᱢᱟᱱ ᱫᱩᱨᱤᱵᱽ ᱠᱟᱱᱟ ᱥᱮ ᱥᱩᱫᱷᱚᱣᱟᱱ ᱫᱩᱨᱤᱵᱽ ᱠᱟᱱᱟ ᱵᱟᱝ ᱢᱟ ᱢᱮᱱ ᱟᱠᱚ ᱥᱮᱛᱟᱜ ᱨᱮ ᱵᱮᱨᱮᱫ ᱠᱟᱛᱮᱫ ᱫᱩᱣᱟᱹᱨ ᱨᱮ ᱫᱩᱣᱟᱹᱨ ᱜᱟᱱᱟᱰᱤ ᱠᱚᱨᱮ ᱵᱚᱱ ᱜᱩᱨᱤᱡ ᱛᱮ ᱜᱩᱰᱩᱞᱤᱭᱟ ᱪᱮᱫᱟᱜ ᱥᱮ ᱵᱟᱝ ᱢᱟ ᱚᱱᱟᱛᱮ ᱜᱩᱨᱤᱡ ᱛᱮ ᱜᱩᱰᱩᱞᱤ ᱞᱮᱠᱷᱟᱱ ᱨᱚᱜᱽ ᱵᱤᱦᱤᱱ

ᱡᱤᱵᱟᱱᱩ ᱠᱚ ᱚᱲᱟᱜ ᱛᱮ ᱵᱟᱝ ᱠᱚ ᱵᱚᱞᱚ ᱫᱟᱲᱮᱭᱟᱜ ᱟ ᱚᱱᱟᱛᱮ ᱟᱵᱚ ᱫᱤᱱᱚᱢ ᱥᱮᱛᱟᱜ ᱨᱮ ᱵᱮᱨᱮᱫ ᱠᱟᱛᱮᱫ ᱜᱩᱨᱤᱡ ᱛᱮ ᱢᱮᱥᱟ ᱠᱟᱛᱮᱫ ᱵᱚᱱ ᱜᱩᱨᱤᱡᱟ